ᱦᱚᱸ ᱦᱮᱞᱳ ᱪᱮᱫ ᱦᱚᱸ ᱵᱟᱝ ᱜᱮ ᱦᱳᱭ ᱫᱚᱢᱮ ᱜᱮ ᱥᱤᱛᱩᱝ ᱠᱟᱱᱟ ᱱᱚᱛᱮ ᱫᱚ ᱟᱨ ᱟᱯᱮ ᱥᱮᱫ ᱫᱚ ᱚᱸᱻ ᱦᱚᱸ ᱚᱲᱟᱜ ᱠᱚᱨᱮ ᱜᱮ ᱟᱢ ᱫᱚ ᱚᱸᱻ ᱦᱚᱸ ᱟᱨ ᱞᱟᱹᱭ ᱢᱮ ᱛᱚᱵᱮ ᱠᱷᱚᱵᱚᱨ ᱠᱚ ᱦᱳᱭᱛᱚ ᱦᱳᱭ ᱤᱧ ᱦᱚᱸᱛᱚ ᱚᱱᱟᱜᱤᱧ ᱩᱭᱦᱟᱹᱨ ᱵᱟᱲᱟᱭᱮᱫ ᱜᱮᱭᱟ ᱛᱚ ᱮᱱᱠᱷᱟᱱ ᱛᱤᱥᱮᱢ ᱦᱤᱡᱩᱜ ᱠᱟᱱᱟ ᱱᱚᱛᱮ ᱫᱟᱬᱟ ᱵᱟᱲᱟ ᱟᱞᱮ ᱥᱟᱹᱨᱟᱹᱭᱠᱮᱞᱞᱟ ᱥᱮᱫ ᱪᱮᱫᱮᱢ ᱞᱟᱹᱭᱮᱜᱼᱟ ᱡᱟᱭᱜᱟ ᱠᱚ ᱢᱮᱱᱟᱜᱼᱟ ᱡᱟᱭᱜᱟ ᱠᱚᱫᱚ ᱤᱧ ᱧᱮᱞ ᱟᱠᱟᱫ ᱜᱮᱭᱟ ᱢᱤᱫᱴᱤᱡ ᱵᱟᱨᱭᱟ ᱡᱟᱭᱜᱟ ᱦᱚᱸ ᱢᱮᱱᱟᱜ ᱜᱮᱭᱟ ᱟᱫᱚ ᱦᱤᱡᱩᱜ ᱠᱷᱟᱱᱮᱢ ᱦᱩᱭ ᱠᱚᱜᱼᱟ ᱦᱚᱸ ᱢᱟᱲᱟᱝ ᱫᱚ ᱥᱚᱨᱟᱭᱠᱮᱞᱞᱟ ᱞᱟᱝ ᱪᱟᱞᱟᱜᱼᱟ ᱦᱮᱸᱥᱮ ᱚᱸᱰᱮ ᱜᱮ ᱨᱟᱡᱟᱣᱟᱜ ᱚᱲᱟᱜᱼᱟ ᱚᱱᱟ ᱨᱟᱡᱟᱣᱟᱜ ᱚᱲᱟᱜ ᱞᱟᱝ ᱧᱮᱞ ᱟᱹᱜᱩᱭᱟ ᱟᱨ ᱢᱟᱲᱟᱝ ᱞᱮᱠᱟ ᱫᱚ ᱱᱤᱛᱳᱜ ᱫᱚ ᱵᱟᱹᱪᱩᱜᱼᱟ ᱚᱲᱟᱜ ᱠᱚ ᱠᱟᱹᱴᱤᱡ ᱨᱟᱹᱯᱩᱫ ᱧᱚᱜ ᱠᱟᱱᱟ ᱨᱟᱡᱟᱣᱟᱜ ᱚᱲᱟᱜ ᱦᱳᱭ ᱟᱨ ᱚᱸᱰᱮ ᱥᱟᱭᱤᱴ ᱯᱟᱨᱠ ᱢᱮᱱᱟᱜᱼᱟ ᱥᱟᱭᱤᱴ ᱯᱟᱨᱠ ᱨᱮ ᱱᱤᱛᱳᱜ ᱧᱮᱞ ᱡᱚᱝ ᱡᱟᱭᱜᱟ ᱞᱮᱠᱟ ᱠᱚ ᱵᱮᱱᱟᱣ ᱠᱟᱜᱼᱟ ᱡᱟᱦᱟᱸᱞᱮᱠᱟ ᱵᱟᱦᱟ ᱠᱚᱠᱚ ᱨᱚᱦᱚ ᱟᱠᱟᱜᱼᱟ ᱟᱹᱰᱤᱜᱟᱱ ᱟᱨᱚ ᱠᱤᱪᱷᱩ ᱠᱚ ᱠᱤᱪᱷᱩ ᱠᱤᱪᱷᱩ ᱡᱤᱱᱤᱥ ᱠᱚᱠᱚ ᱨᱚᱦᱚᱭ ᱠᱟᱜ ᱜᱮᱭᱟ ᱦᱳᱭ ᱟᱨ ᱠᱷᱟᱨᱥᱟᱣᱟ ᱨᱮ ᱜᱩᱞᱤ ᱠᱟᱱᱰ ᱦᱩᱭ ᱞᱮᱱ ᱛᱟᱦᱮᱱ ᱫᱚ ᱢᱟᱲᱟᱝ ᱩᱱᱟᱹᱜ ᱜᱟᱱ ᱦᱚᱲ ᱠᱚᱠᱚ ᱜᱚᱡ ᱟᱠᱟᱫ ᱠᱚᱣᱟ ᱦᱳᱭᱛᱚ ᱚᱸᱰᱮ ᱦᱚᱸᱞᱟᱝ ᱪᱟᱞᱟᱜᱼᱟ ᱦᱳᱭ ᱟᱨ ᱱᱟᱛᱮ ᱤᱭᱟᱹᱢ ᱟᱸᱡᱚᱢᱟᱠᱟᱫᱼᱟ ᱥᱮ ᱵᱟᱝ ᱪᱮᱫ ᱠᱚ ᱞᱟᱹᱭᱟ ᱴᱩᱢᱟᱹᱝ ᱰᱩᱝᱨᱤ ᱦᱳᱭ ᱛᱚ ᱚᱸᱰᱮ ᱦᱚᱸᱞᱟᱝ ᱪᱟᱞᱟᱜᱼᱟ ᱦᱳᱭ ᱜᱚᱴᱟ ᱞᱟᱝ ᱧᱮᱞ ᱟᱹᱜᱩ ᱠᱚᱜᱼᱟ ᱱᱚᱣᱟ ᱪᱷᱩᱴᱴᱤ ᱨᱮᱜᱮ ᱪᱮᱫ ᱮᱢ ᱢᱮᱱᱮᱜᱼᱟ ᱦᱳᱭ ᱧᱮᱞᱟᱠᱟᱜ ᱜᱤᱭᱟᱹᱧ ᱧᱮᱞ ᱫᱚ ᱦᱳᱭ ᱟᱫᱚ ᱟᱢ ᱜᱮ ᱛᱤᱥᱮᱢ ᱦᱤᱡᱩᱜ ᱠᱟᱱᱟ ᱟᱪᱪᱷᱟ ᱦᱳᱭ ᱟᱨ ᱟᱬᱜᱟᱛ ᱫᱷᱟᱨᱟ ᱨᱮᱜᱮ ᱞᱟᱝ ᱪᱟᱞᱟᱜᱼᱟ ᱪᱮᱠᱟᱛᱮ ᱟᱹᱰᱤ ᱥᱤᱛᱩᱝ ᱠᱟᱱᱟ ᱦᱳᱭᱛᱚ ᱦᱳᱭ ᱟᱨ ᱚᱱᱮ ᱠᱚᱞᱮᱡᱽ ᱦᱚᱸ ᱚᱱᱮ ᱥᱩᱨ ᱨᱮᱜᱮ ᱢᱮᱱᱟᱜᱼᱟ ᱡᱩᱫᱤ ᱚᱱᱛᱮ ᱨᱮ ᱟᱯᱮ ᱥᱮᱫ ᱨᱮ ᱥᱩᱨ ᱠᱚᱨᱮ ᱵᱟ ᱪᱩᱜᱼᱟ ᱛᱚ ᱱᱚᱣᱟ ᱥᱩᱨ ᱨᱮ ᱥᱟᱹᱨᱟᱹᱭᱠᱮᱞᱞᱟ ᱨᱮ ᱢᱮᱱᱟᱜᱼᱟ ᱠᱚᱞᱮᱡᱽ ᱠᱟᱥᱤᱥᱳᱞ ᱠᱚᱞᱮᱡᱽ ᱦᱳᱭᱛᱚ ᱦᱳᱭ ᱦᱤᱡᱩᱜᱼᱟ ᱵᱤᱱ ᱦᱤᱡᱩᱜᱼᱟᱢ ᱥᱮ ᱮᱱᱠᱷᱟᱱ ᱦᱳᱭ ᱦᱤᱡᱩᱜ ᱢᱮ ᱞᱚᱜᱚᱱ ᱫᱷᱟᱨᱟ ᱜᱮ ᱦᱳᱭᱥᱮ ᱦᱳᱭ